ᱟᱛᱳ ᱴᱚᱴᱷᱟ ᱨᱮᱭᱟᱜ ᱩᱯᱨᱩᱢ ᱫᱚ ᱦᱩᱭᱩᱜ ᱠᱟᱱᱟ ᱡᱮ ᱟᱞᱮ ᱱᱚᱣᱟ ᱟᱡᱳᱫᱤᱭᱟᱹ ᱵᱩᱨᱩ ᱨᱮᱫᱚ ᱚᱱᱮᱠ ᱮᱱᱮᱡ ᱥᱮᱨᱮᱧ ᱦᱚᱸ ᱦᱩᱭᱩᱜ ᱜᱮᱭᱟ ᱟᱨ ᱱᱚᱣᱟ ᱥᱟᱹᱨᱤ ᱥᱚᱨᱦᱟᱭ ᱦᱚᱸ ᱦᱩᱭ ᱵᱟᱲᱟᱜ ᱜᱮᱭᱟ ᱡᱮ ᱢᱮᱛᱟᱜ ᱠᱟᱱᱟ ᱠᱚ ᱡᱮ ᱫᱚᱥ ᱫᱚᱱᱨᱮ ᱫᱟᱸᱥᱟᱭ ᱦᱩᱭᱩᱜᱼᱟ ᱥᱳᱞᱚ ᱫᱤᱱᱨᱮ ᱥᱚᱨᱦᱟᱭ ᱦᱩᱭᱩᱜᱼᱟ ᱟᱨ ᱦᱩᱭᱩᱜ ᱜᱮᱭᱟ ᱟᱹᱰᱤ ᱯᱷᱩᱨᱛᱤ ᱦᱚᱸ ᱦᱩᱭᱩᱜ ᱜᱮᱭᱟ ᱨᱟᱹᱥᱠᱟᱹ ᱦᱚᱸ ᱦᱩᱭᱩᱜ ᱜᱮᱭᱟ ᱡᱮ ᱛᱩᱢᱫᱟᱜ ᱴᱟᱢᱟᱠ ᱟᱛᱮᱜ ᱮᱱᱮᱡ ᱵᱟᱲᱟ ᱫᱚ ᱟᱹᱰᱤ ᱢᱚᱡᱽ ᱜᱮ ᱡᱮᱢᱚᱱ ᱮᱴᱟᱜ ᱟᱨ ᱚᱱᱠᱟ ᱵᱟᱹᱱᱩᱜᱼᱟ ᱛᱚ ᱟᱡᱳᱫᱤᱭᱟᱹ ᱵᱩᱨᱩ ᱨᱮᱫᱚ ᱱᱚᱣᱟ ᱠᱚᱫᱚ ᱯᱨᱟᱭ ᱢᱮᱱᱟᱜ ᱵᱟᱲᱟ ᱜᱮᱭᱟ ᱛᱚ ᱟᱨ ᱱᱚᱝᱠᱟ ᱢᱮᱱᱟᱜᱼᱟ ᱡᱮ ᱠᱚ ᱢᱮᱛᱟᱜ ᱠᱟᱱᱟ ᱯᱷᱟᱹᱜᱩᱱ ᱥᱚᱦᱨᱟᱭ ᱯᱷᱟᱹᱩᱱ ᱥᱚᱦᱨᱟᱭ ᱦᱚᱸ ᱦᱩᱭᱩᱜ ᱜᱮᱭᱟ ᱯᱷᱟᱹᱜᱩᱱ ᱨᱮ ᱩᱱ ᱨᱮᱦᱚᱸ ᱡᱟᱦᱮᱨ ᱨᱮᱠᱚ ᱮᱱᱮᱡᱼᱟ ᱩᱱ ᱟᱹᱰᱤ ᱥᱟᱺᱜᱤᱧ ᱥᱟᱺᱜᱤᱧ ᱠᱚᱨᱮᱱ ᱯᱮᱲᱟ ᱦᱚᱲᱠᱚ ᱦᱤᱡᱩᱜᱼᱟ ᱢᱤᱫᱴᱤᱡ ᱡᱟᱦᱮᱨ ᱨᱮᱠᱚ ᱮᱱᱮᱡᱼᱟ ᱢᱤᱫᱴᱤᱡ ᱢᱤᱫᱴᱤᱡ ᱢᱟᱱᱮ ᱯᱷᱟᱹᱜᱩᱱ ᱵᱚᱸᱜᱟ ᱢᱟᱱᱮ ᱵᱟᱦᱟ ᱠᱚ ᱮᱱᱮᱡᱼᱟ ᱵᱟᱦᱟ ᱮᱱᱮᱡ ᱟᱠᱚ ᱥᱮᱨᱮᱧᱟᱠᱚ ᱡᱚᱛᱚᱱᱟᱜ ᱜᱮ ᱡᱟᱦᱮᱨ ᱨᱮ ᱟᱨ ᱢᱟᱹᱡᱷᱤ ᱮᱱᱮᱡ ᱮᱱᱮᱡ ᱛᱮ ᱚᱲᱟᱜ ᱠᱚ ᱟᱹᱜᱩᱭᱮᱭᱟ ᱡᱟᱸᱜᱟ ᱫᱟᱜᱮᱭᱟᱠᱚ ᱟᱨ ᱚᱱᱟ ᱠᱚᱜᱮ ᱯᱷᱟᱹᱜᱩᱱ ᱨᱮᱫᱚ ᱟᱨ ᱥᱚᱨᱦᱟᱭ ᱨᱮᱦᱚᱸ ᱚᱱᱠᱟᱜᱮ ᱥᱟᱹᱨᱤ ᱥᱚᱨᱦᱟᱭ ᱠᱷᱩᱱᱴᱟᱹᱣ ᱦᱩᱭᱩᱜᱼᱟ ᱟᱨ ᱚᱱᱱᱚ ᱠᱤᱪᱷᱩ ᱦᱩᱭᱩᱜ ᱜᱮᱭᱟ ᱚᱱᱟᱠᱚ ᱵᱟᱠᱷᱨᱟ ᱛᱮᱫᱚ ᱤᱱᱟᱹᱜ ᱜᱮᱧ ᱵᱟᱲᱟᱭᱟ